ᱤᱧᱟᱹᱜ ᱴᱚᱴᱷᱟ ᱨᱮᱭᱟᱜ ᱵᱤᱨᱤᱫ ᱟᱨ ᱠᱟᱹᱨᱩ ᱵᱤᱨᱤᱫ ᱠᱷᱟᱛᱟ ᱠᱚ ᱢᱮᱱᱟᱜ ᱠᱟᱫᱟ ᱡᱟᱦᱟᱸ ᱫᱚ ᱠᱩᱝᱠᱟᱹᱞ ᱫᱚ ᱴᱩᱠᱩᱡ ᱠᱚ ᱵᱮᱱᱟᱣᱟ ᱱᱚᱰᱮᱢ ᱪᱟᱞᱟᱣ ᱞᱮᱱᱠᱷᱟᱱ ᱟᱢ ᱡᱩᱫᱤ ᱫᱤᱱᱟᱹᱢ ᱫᱤᱱ ᱩᱱᱤ ᱴᱷᱮᱜᱮ ᱴᱩᱠᱩᱡ ᱠᱚᱢ ᱦᱟᱛᱟᱣᱟ ᱛᱟᱦᱚᱞᱮ ᱠᱷᱟᱱ ᱫᱚ ᱩᱱᱤ ᱠᱟᱹᱴᱤᱡ ᱰᱤᱥᱠᱟᱣᱩᱱᱴ ᱥᱮ ᱪᱷᱟᱲᱮ ᱮᱢᱚᱜᱼᱟ ᱟᱨ ᱟᱨ ᱡᱟᱦᱟᱸᱭ ᱦᱚᱸ ᱟᱹᱰᱤᱜᱟᱱ ᱡᱤᱱᱤᱥ ᱠᱚ ᱦᱟᱛᱟᱣᱟ ᱢᱤᱫ ᱫᱷᱟᱣ ᱨᱮ ᱩᱱᱠᱩ ᱦᱚᱸ ᱪᱷᱟᱲᱮ ᱮᱢᱟ ᱠᱚᱜᱮᱭᱟ ᱟᱨ ᱟᱨᱚ ᱢᱮᱱᱟᱜ ᱠᱟᱜ ᱠᱚᱣᱟ ᱦᱟᱴᱟᱜ ᱠᱚᱠᱚ ᱵᱮᱱᱟᱣᱟ ᱡᱚᱱᱚᱜ ᱠᱚ ᱡᱷᱩᱲᱤ ᱠᱚ ᱴᱷᱮᱠᱟ ᱠᱚ ᱩᱱᱠᱩ ᱴᱷᱮᱱᱮᱢ ᱪᱟᱞᱟᱣ ᱞᱮᱱᱠᱷᱟᱱ ᱦᱚᱸ ᱰᱤᱥᱠᱟᱣᱩᱱᱴ ᱧᱟᱢᱚᱜᱼᱟ ᱡᱩᱫᱤ ᱫᱤᱱᱟᱹᱢ ᱫᱤᱱᱮᱢ ᱦᱟᱛᱟᱣᱟ